ᱤᱧᱟᱹᱜ ᱥᱚᱦᱚᱨ ᱨᱮ ᱠᱤᱪᱷᱩ ᱜᱤᱫᱽᱨᱟᱹ ᱚᱱᱟᱛᱷ ᱚᱱᱟ ᱠᱚ ᱱᱤᱭᱮ ᱤᱧ ᱤᱧ ᱢᱮᱱᱫᱟ ᱡᱮᱭᱥᱮ ᱚᱱᱟᱛᱷ ᱚᱱᱟᱛᱷ ᱫᱚ ᱦᱩᱭᱩᱜ ᱠᱟᱱᱟ ᱠᱚ ᱡᱟᱦᱟᱸᱭ ᱨᱮᱱ ᱜᱚᱼᱵᱟᱵᱟ ᱵᱟᱹᱱᱩᱜ ᱠᱚᱣᱟ ᱟᱨ ᱡᱟᱦᱟᱸᱭ ᱨᱮᱱ ᱵᱟᱵᱟ ᱢᱮᱱᱟᱜ ᱠᱚᱣᱟ ᱡᱟᱦᱟᱸᱭ ᱨᱮᱱ ᱵᱟᱹᱱᱩᱜ ᱠᱚᱣᱟ ᱩᱱᱠᱩ ᱫᱚ ᱢᱟᱱᱮ ᱟᱠᱚ ᱡᱚᱢ ᱞᱟᱹᱜᱤᱫ ᱞᱟᱡ ᱯᱮᱨᱮᱡ ᱞᱟᱹᱜᱤᱫ ᱡᱟᱦᱟᱸᱨᱮ ᱠᱟᱹᱢᱤ ᱡᱮᱭᱥᱮ ᱫᱚᱠᱟᱱᱨᱮ ᱠᱟᱹᱢᱤ ᱦᱳᱴᱮᱞ ᱠᱟᱹᱢᱤ ᱟᱨ ᱟᱨᱚ ᱡᱟᱦᱟᱸᱨᱮ ᱠᱟᱹᱢᱤ ᱛᱟᱠᱚ ᱴᱷᱤᱠ ᱜᱮᱭᱟ ᱟᱨ ᱢᱤᱫᱴᱤᱡ ᱦᱩᱭᱩᱜ ᱠᱟᱱᱟ ᱡᱟᱦᱟᱸᱭ ᱨᱮᱱ ᱜᱚᱼᱵᱟᱵᱟ ᱛᱟᱦᱮᱱ ᱛᱮ ᱩᱱᱤ ᱜᱤᱫᱽᱨᱟᱹ ᱚᱱᱟᱛᱷ ᱛᱟᱦᱮᱱᱟᱭ ᱠᱟᱭᱜᱮ ᱜᱚᱼᱵᱟᱵᱟ ᱩᱱᱤ ᱫᱷᱮᱭᱟᱱ ᱵᱟᱭ ᱮᱢᱟᱭ ᱛᱮ ᱤᱱᱟᱹ ᱛᱮᱜᱮ ᱩᱱᱤ ᱫᱚ ᱢᱟᱱᱮ ᱟᱭᱟᱜ ᱞᱟᱡ ᱢᱟᱱᱮ ᱟᱭᱟᱜ ᱠᱷᱚᱨᱪᱟ ᱡᱟᱦᱟᱱ ᱦᱟᱛᱟᱣ ᱞᱟᱹᱜᱤᱫ ᱯᱷᱤᱨ ᱠᱩᱪ ᱟᱨᱚ ᱨᱚᱠᱚᱢ ᱛᱟᱦᱮᱸᱜ ᱥᱚᱵ ᱛᱟᱦᱮᱱ ᱛᱟᱠᱚ ᱚᱱᱟ ᱛᱮᱜᱮ ᱫᱚᱠᱟᱱ ᱫᱚᱨᱮ ᱠᱟᱹᱢᱤᱭᱟᱭ ᱵᱚᱦᱚᱫ ᱠᱩᱪ ᱯᱨᱚᱵᱞᱮᱢ ᱛᱟᱦᱮᱱᱟ ᱤᱱᱟᱹ ᱛᱮᱜᱮ ᱟᱹᱱᱤᱜ ᱢᱟᱱᱮ ᱡᱚᱢᱟᱜ ᱠᱚᱥᱴᱚ ᱦᱩᱭᱩᱜ ᱛᱟᱭ ᱩᱱᱟᱹᱜ ᱛᱮ ᱚᱱᱟᱛᱷᱟᱭ ᱟᱨ ᱤᱧᱟᱹᱜ ᱢᱚᱱᱮ ᱛᱚ ᱦᱩᱭᱩᱜᱼᱟ ᱡᱮᱭᱥᱮ ᱜᱚᱼᱵᱟᱵᱟ ᱡᱩᱫᱤ ᱜᱤᱫᱽᱨᱟᱹ ᱫᱷᱮᱭᱟᱱᱮ ᱫᱚᱦᱚᱭ ᱛᱟᱭᱟ ᱢᱚᱡᱽ ᱛᱮ ᱢᱟᱱᱮ ᱢᱚᱡᱽ ᱛᱮ ᱫᱷᱮᱭᱟᱱᱮ ᱫᱚᱦᱚᱭ ᱛᱟᱭᱟ ᱧᱮᱞᱮᱭᱟᱭ ᱟᱨ ᱢᱮᱛᱟᱭᱟᱭ ᱟᱢ ᱠᱷᱟᱨᱟᱯ ᱨᱟᱥᱛᱟ ᱛᱮ ᱟᱞᱚᱢ ᱪᱟᱞᱟᱜᱼᱟ ᱟᱢ ᱫᱚ ᱚᱞᱚᱜ ᱯᱟᱲᱦᱟᱜ ᱢᱮ ᱚᱞᱚᱜ ᱯᱟᱲᱦᱟᱜ ᱠᱟᱛᱮᱜ ᱢᱤᱫᱴᱮᱡ ᱧᱩᱛᱩᱢ ᱠᱟᱹᱢᱤᱢᱮ ᱧᱩᱛᱩᱢ ᱠᱟᱹᱢᱤᱭᱟᱢ ᱵᱟ ᱱᱤᱛᱚᱜ ᱠᱟᱹᱴᱤᱡ ᱠᱟᱹᱴᱤᱡ ᱛᱮ ᱞᱟᱹᱴᱩ ᱞᱟᱹᱴᱩ ᱡᱟᱭᱜᱟᱢ ᱪᱟᱞᱟᱜᱼᱟ ᱯᱟᱲᱦᱟᱜ ᱟᱢ ᱟᱢ ᱟᱯᱱᱟᱜ ᱡᱟᱸᱜᱟᱛᱮᱢ ᱛᱤᱸᱜᱩᱱᱟ ᱟᱢᱟᱜ ᱜᱮ ᱧᱩᱛᱩᱢ ᱦᱩᱭᱩᱜ ᱛᱟᱢᱟ ᱛᱚᱠᱷᱚᱱ ᱚᱱᱟ ᱚᱱᱟᱛᱮ ᱟᱨ ᱢᱤᱫᱴᱤᱡ ᱦᱩᱭᱩᱜ ᱠᱟᱱᱟ ᱡᱟᱦᱟᱸᱭ ᱠᱚ ᱢᱟᱱᱮ ᱚᱱᱟᱛᱷ ᱜᱤᱫᱽᱨᱟᱹ ᱠᱚ ᱦᱩᱭᱩᱜ ᱠᱟᱱᱟ ᱜᱚᱜᱚᱼᱵᱟᱵᱟ ᱠᱚ ᱮᱠᱫᱚᱢ ᱜᱮ ᱵᱟᱹᱱᱩᱜ ᱠᱚᱣᱟ ᱴᱷᱤᱠ ᱮᱱᱟ ᱩᱱᱤ ᱢᱤᱫᱴᱤᱡ ᱦᱚᱲ ᱛᱮ ᱤᱫᱤ ᱠᱮᱫᱮᱭᱟᱭ ᱪᱚᱞᱚ ᱤᱧ ᱴᱷᱮᱡ ᱤᱫᱤ ᱯᱮᱭᱟ ᱫᱟᱠᱟᱧ ᱮᱢᱟ ᱯᱮᱭᱟ ᱠᱟᱹᱢᱤ ᱦᱚᱪᱚ ᱯᱮᱭᱟᱹᱧ ᱩᱱᱤ ᱤᱫᱤ ᱠᱚᱣᱟᱭ ᱢᱤᱫᱴᱤᱡ ᱰᱚᱱ ᱞᱟᱜᱟᱜᱼᱟ ᱤᱫᱤ ᱠᱟᱛᱮᱜ ᱤᱫᱤ ᱠᱚᱣᱟᱭ ᱢᱤᱫᱴᱮᱡ ᱯᱷᱮᱠᱴᱮᱨᱤ ᱨᱮ ᱠᱟᱹᱢᱤᱭ ᱮᱢᱟ ᱠᱚᱣᱟᱭ ᱟᱨᱮ ᱢᱮᱱᱟᱭ ᱜᱤᱫᱽᱨᱟᱹ ᱢᱮᱱᱟᱭ ᱤᱧ ᱵᱟᱹᱧ ᱠᱟᱹᱢᱤᱭᱟ ᱯᱷᱤᱨ ᱵᱷᱤ ᱩᱱᱤ ᱡᱚᱵᱚᱨ ᱡᱚᱥᱛᱤ ᱢᱮᱛᱟᱭᱟᱭ ᱵᱟ ᱟᱢ ᱱᱚᱣᱟ ᱠᱟᱹᱢᱤ ᱦᱩᱭᱩᱜ ᱛᱟᱢᱟ ᱠᱤᱱᱛᱩ ᱪᱤᱠᱟᱹᱭᱟᱭ ᱜᱤᱫᱽᱨᱟᱹ ᱵᱚᱛᱚᱨ ᱠᱟᱛᱮᱜ ᱩᱱᱤ ᱫᱟᱠᱟ ᱡᱚᱢ ᱞᱟᱹᱜᱤᱫ ᱞᱟᱡ ᱯᱮᱨᱮᱡ ᱞᱟᱹᱜᱤᱫ ᱚᱱᱟ ᱠᱟᱹᱢᱤ ᱩᱱᱤ ᱨᱤᱠᱟᱹ ᱦᱩᱭᱩᱜ ᱛᱟᱭᱟ ᱤᱱᱟᱹ ᱛᱮᱜᱮ ᱱᱤᱭᱟᱹ ᱠᱚ ᱱᱤᱭᱮ ᱚᱱᱟᱛᱷ ᱡᱮ ᱢᱟᱱᱮ ᱠᱤᱪᱷᱩ ᱥᱚᱵᱫᱚ ᱤᱧ ᱢᱮᱱ ᱠᱮᱫᱟ